ᱦᱳᱭ ᱟᱞᱮ ᱟᱛᱳ ᱨᱮ ᱦᱟᱯᱛᱟᱨᱮ ᱥᱟᱱᱛᱟᱲᱤ ᱯᱨᱳᱜᱨᱟᱢ ᱦᱩᱭᱩᱜ ᱜᱮᱭᱟ ᱟᱭᱢᱟ ᱨᱚᱠᱚᱢ ᱯᱨᱳᱜᱨᱟᱢ ᱦᱩᱭᱩᱜᱼᱟ ᱚᱱᱩᱥᱴᱷᱟᱱ ᱦᱩᱭᱩᱜᱼᱟ ᱡᱟᱦᱟᱸᱨᱮ ᱥᱟᱺᱜᱤᱧ ᱥᱟᱺᱜᱤᱧ ᱯᱮᱲᱟ ᱠᱚ ᱦᱤᱡᱩᱜ ᱟᱠᱚ ᱟᱨ ᱚᱱᱟ ᱦᱟᱯᱛᱟᱨᱮ ᱫᱤᱠᱩᱣᱟᱜ ᱵᱤᱦᱟᱨᱤᱭᱟᱜ ᱦᱚᱸ ᱯᱨᱚᱜᱨᱟᱢ ᱠᱚ ᱦᱩᱭᱩᱜ ᱜᱮᱭᱟ ᱟᱵᱚ ᱦᱚᱲᱟᱜ ᱦᱚᱸ ᱯᱨᱳᱜᱨᱟᱢ ᱦᱩᱭᱩᱜᱼᱟ ᱡᱟᱦᱟᱸᱨᱮ ᱛᱩᱢᱫᱟᱜ ᱴᱟᱢᱟᱠ ᱛᱮ ᱨᱩ ᱠᱟᱛᱮ ᱠᱚ ᱨᱟᱹᱥᱠᱟᱹᱭᱟ ᱟᱨ ᱫᱤᱠᱩᱣᱟᱜ ᱚᱱᱩᱥᱴᱷᱟᱱ ᱠᱚᱦᱚᱸ ᱦᱩᱭᱩᱜᱼᱟ ᱟᱨ ᱥᱟᱱᱛᱟᱲᱤᱭᱟᱜ ᱥᱟᱸᱫᱷᱟ ᱨᱮᱫᱚ ᱟᱭᱢᱟ ᱨᱟᱹᱥᱠᱟᱹ ᱤᱠᱟᱹᱜᱼᱟ